ᱢᱟᱥᱴᱟᱨᱮ ᱢᱮᱱ ᱟᱠᱟᱫ ᱞᱮᱭᱟ ᱯᱮᱱᱴᱤᱝ ᱟᱯᱮ ᱛᱮᱦᱮᱧ ᱫᱚ ᱤᱭᱟᱹ ᱵᱟᱨ ᱯᱮ ᱫᱤᱱ ᱠᱷᱚᱱᱟᱜ ᱮ ᱢᱮᱛᱟᱞᱮᱠᱟᱱ ᱛᱟᱦᱮᱱᱟ ᱯᱮᱱᱴᱤᱝ ᱞᱟᱹᱜᱤᱫ ᱛᱚ ᱛᱮᱦᱮᱧ ᱫᱚ ᱯᱮᱱᱴᱤᱝ ᱟᱞᱮ ᱥᱟᱫᱟ ᱠᱚᱯᱤ ᱮᱢ ᱟᱠᱟᱫ ᱞᱮᱭᱟᱭ ᱠᱚᱞᱚᱢᱮ ᱮᱢ ᱟᱠᱟᱫ ᱞᱮᱭᱟ ᱯᱮᱱᱥᱤᱞᱮ ᱮᱢ ᱟᱠᱟᱫ ᱞᱮᱭᱟ ᱠᱟᱞᱟᱨᱮ ᱮᱢ ᱟᱠᱟᱫ ᱞᱮᱭᱟ ᱟᱫᱚ ᱯᱮᱱᱴᱤᱝ ᱞᱟᱹᱜᱤᱫ ᱢᱮᱱ ᱟᱠᱟᱫ ᱞᱮ ᱢᱮᱱ ᱮᱫᱟᱭ ᱟᱫᱚ ᱡᱟᱦᱟᱱᱟᱜ ᱜᱮᱯᱮ ᱯᱮᱱᱴᱤᱝ ᱫᱟᱲᱮᱭᱟᱜᱼᱟ ᱢᱳᱨ ᱛᱚᱛᱟ ᱡᱟᱦᱟᱱᱟᱜ ᱜᱮ ᱨᱩᱯᱩ ᱡᱟᱦᱟᱱᱟᱜ ᱜᱮᱯᱮ ᱡᱟᱦᱟᱸ ᱜᱩᱞᱟᱯ ᱵᱟᱦᱟ ᱠᱚᱢᱚᱞ ᱵᱟᱦᱟ ᱛᱚ ᱚᱱᱟᱜᱮ ᱯᱮᱱᱴᱤᱝ ᱠᱟᱛᱮ ᱥᱟᱨ ᱞᱮ ᱮᱢᱟᱭᱟ ᱟᱫᱷᱟ ᱫᱚᱞᱮ ᱴᱟᱜᱟᱣ ᱠᱟᱜᱼᱟ ᱟᱫᱷᱟ ᱫᱚᱞᱮ ᱮᱢᱟᱭᱟ ᱥᱟᱨ ᱡᱟᱦᱟᱸᱭᱟᱜ ᱜᱮ ᱠᱩᱥᱤᱭᱟᱛᱟᱞᱮᱭᱟᱭ ᱩᱱᱤᱜᱮ ᱯᱟᱦᱞᱮ ᱜᱚᱜᱚ ᱵᱟᱵᱟ ᱛᱟᱠᱚ ᱦᱚᱸᱠᱚ ᱞᱟᱹᱭ ᱟᱠᱟᱫ ᱞᱮᱭᱟ ᱱᱤᱭᱟᱹ ᱯᱮ ᱯᱮᱱᱴᱤᱝᱟ ᱛᱚ ᱱᱤᱭᱟᱹ ᱫᱚ ᱵᱮᱥ ᱧᱮᱞᱚᱜᱼᱟ ᱚᱱᱟ ᱯᱮ ᱯᱮᱱᱴᱤᱝᱟ ᱛᱚ ᱵᱮᱥ ᱧᱮᱞᱚᱜᱼᱟ ᱟᱫᱚ ᱜᱚᱜᱚ ᱵᱟᱵᱟ ᱥᱤᱠᱷᱟᱹᱣ ᱛᱮᱦᱚᱸ ᱥᱠᱩᱞ ᱨᱮᱫᱚ ᱫᱷᱮᱭᱟᱱ ᱦᱮᱡ ᱟᱫᱞᱮᱭᱟ ᱢᱮᱱ ᱮᱫᱟᱞᱮ ᱵᱟᱝ ᱱᱤᱭᱟᱹ ᱠᱚᱠᱚ ᱢᱮᱛᱟᱜ ᱵᱚᱱ ᱛᱟᱦᱮᱱᱟ ᱦᱟᱯᱮ ᱥᱮ ᱱᱤᱭᱟᱹ ᱯᱮᱱᱴᱤᱝ ᱟᱵᱚᱱ ᱵᱮᱥ ᱧᱮᱞᱚᱜᱼᱟ ᱛᱚ ᱩᱱᱠᱩ ᱠᱚᱠᱚ ᱢᱮᱛᱟᱜ ᱞᱮ ᱛᱟᱦᱮᱱᱟ ᱜᱩᱞᱟᱯ ᱵᱟᱦᱟ ᱯᱮ ᱯᱮᱱᱴᱤᱝᱟ ᱛᱚ ᱫᱚᱢᱮ ᱵᱮᱥ ᱜᱮ ᱧᱮᱞᱚᱜ ᱠᱟᱱᱟ ᱜᱩᱞᱟᱯ ᱵᱟᱦᱟ ᱜᱮᱸᱫᱟᱜ ᱮᱢᱟᱣᱟᱫᱮᱭᱟᱞᱮ ᱥᱟᱨ ᱛᱚ ᱡᱟᱦᱟᱸᱭᱟᱜ ᱜᱮ ᱠᱩᱥᱤᱭᱟᱫᱟᱭ ᱛᱚ ᱩᱱᱤ ᱫᱚ ᱮᱢᱟ ᱟᱫᱮᱭᱟᱭ ᱠᱚᱞᱚᱢ ᱠᱚᱯᱤ ᱛᱚ ᱫᱚᱢᱮ ᱟᱫᱚ ᱫᱚᱢᱮ ᱠᱩᱥᱤᱭᱮᱱᱟᱭ ᱩᱱᱤ ᱜᱤᱫᱟᱹᱨ ᱫᱚ ᱟᱞᱮ ᱦᱚᱸᱞᱮ ᱢᱮᱱᱫᱟ ᱟᱵᱚ ᱦᱚᱸᱵᱚᱱ ᱠᱚᱥᱤᱥᱟ ᱡᱮᱵᱚ ᱩᱱᱤ ᱜᱤᱫᱟᱹᱨᱮ ᱫᱟᱲᱮᱭᱟᱫᱟᱭ ᱯᱮᱱᱴᱤᱝ ᱛᱚ ᱟᱵᱚ ᱦᱚᱸᱵᱚᱱ ᱠᱩᱥᱤᱥᱟ ᱟᱞᱮ ᱦᱚᱸ ᱫᱚᱢᱮ ᱞᱮ ᱠᱩᱥᱤᱥ ᱠᱮᱫᱟ ᱵᱮᱱᱟᱣ ᱞᱟᱹᱜᱤᱫ ᱛᱚ ᱵᱮᱱᱟᱣ ᱠᱟᱛᱮ ᱥᱟᱨ ᱞᱮ ᱮᱢᱟᱣᱫᱮᱭᱟ ᱛᱚ ᱥᱟᱨ ᱦᱚᱸ ᱠᱩᱥᱤᱭᱟᱜ ᱛᱟᱞᱮ ᱜᱮᱭᱟ ᱟᱞᱮ ᱦᱚᱸ ᱠᱚᱞᱚᱢ ᱠᱤᱛᱟᱹᱵ ᱮᱢᱟ ᱞᱮᱭᱟ ᱛᱚ ᱦᱮᱡ ᱠᱟᱛᱮ ᱚᱲᱟᱜ ᱨᱮᱞᱮ ᱢᱮᱛᱟᱣᱟᱠᱚ ᱠᱟᱱᱟ ᱮᱜᱳ ᱟᱞᱮ ᱦᱚᱸᱞᱮ ᱧᱟᱢ ᱟᱠᱟᱫᱟ ᱠᱚᱞᱚᱢ ᱟᱨ ᱠᱚᱯᱤ ᱛᱚ ᱜᱚᱜᱚ ᱛᱟᱠᱚ ᱦᱚᱸᱠᱚ ᱠᱩᱥᱤᱭᱮᱱᱟ ᱠᱤ ᱜᱤᱫᱟᱹᱨ ᱫᱚ ᱫᱟᱲᱮᱭᱟᱛᱤᱧ ᱠᱟᱱ ᱜᱮᱭᱟᱭ